ᱤᱧ ᱴᱷᱮᱱ ᱡᱟᱦᱟᱸ ᱯᱷᱳᱴᱳᱧ ᱠᱞᱤᱠ ᱟᱠᱟᱫᱟ ᱚᱱᱟ ᱨᱮᱭᱟᱜ ᱢᱟᱨᱮᱭᱟᱜ ᱦᱟᱨᱰ ᱠᱚᱯᱤ ᱢᱮᱱᱟᱜᱼᱟ ᱟᱨ ᱚᱱᱟ ᱦᱟᱨᱰ ᱠᱚᱯᱤ ᱥᱟᱶᱛᱮ ᱡᱟᱦᱟᱸ ᱤᱧᱴᱷᱮᱱ ᱯᱷᱳᱴᱳᱧ ᱠᱞᱤᱠ ᱟᱠᱟᱫᱟ ᱚᱱᱟ ᱠᱤᱱᱨᱮ ᱟᱹᱰᱤ ᱛᱚᱱ ᱚᱱᱛᱚᱨ ᱢᱮᱱᱟᱜᱼᱟ ᱱᱤᱛᱚᱜ ᱡᱟᱦᱟᱸ ᱤᱧ ᱯᱷᱳᱴᱳᱧ ᱠᱞᱤᱠ ᱟᱠᱟᱫᱟ ᱱᱚᱣᱟ ᱫᱚ ᱤᱧ ᱡᱟᱦᱟᱸ ᱛᱤᱨᱤᱧ ᱢᱚᱱᱮᱭᱟ ᱩᱱᱨᱤᱧ ᱧᱮᱞ ᱫᱟᱲᱮᱭᱟᱜᱼᱟ ᱟᱨ ᱡᱟᱦᱟᱸ ᱞᱮᱠᱟ ᱫᱚᱦᱚ ᱥᱟᱱᱟᱧᱟ ᱚᱱᱠᱟᱧ ᱫᱚᱦᱚ ᱫᱟᱲᱮᱭᱟᱜᱼᱟ ᱢᱮᱱᱫᱚ ᱵᱟᱭ ᱟᱫᱚᱜᱼᱟ ᱵᱟᱝ ᱪᱤᱠᱟᱹᱜᱼᱟ ᱵᱟᱹᱧ ᱦᱟᱱᱛᱮ ᱱᱟᱛᱮ ᱦᱚᱪᱚ ᱫᱟᱲᱮᱭᱟᱜᱼᱟ ᱡᱟᱦᱟᱸ ᱛᱤᱱ ᱵᱷᱳᱨ ᱢᱳᱵᱟᱭᱤᱞ ᱥᱮ ᱡᱟᱦᱟᱱᱟᱜ ᱥᱤᱥᱴᱮᱢ ᱤᱧᱴᱷᱮᱱ ᱱᱟᱯᱟᱭ ᱛᱮ ᱛᱟᱦᱮᱱᱟ ᱟᱨ ᱢᱟᱨᱮᱭᱟᱜ ᱡᱟᱦᱟᱸ ᱦᱟᱨᱰ ᱠᱚᱯᱤ ᱚᱱᱟ ᱚᱱᱟ ᱫᱚ ᱟᱫ ᱫᱟᱲᱮᱭᱟᱜᱼᱟ ᱞᱚᱦᱚᱫ ᱫᱟᱲᱮᱭᱟᱜᱼᱟ ᱞᱚ ᱫᱟᱲᱮᱭᱟᱜᱼᱟ ᱮᱢᱟᱱ ᱫᱟᱲᱮᱭᱟᱜᱼᱟ ᱢᱮᱱᱠᱷᱟᱱ ᱱᱤᱛᱚᱜ ᱰᱤᱡᱤᱴᱮᱞ ᱡᱟᱦᱟᱸ ᱪᱤᱛᱟᱹᱨ ᱚᱱᱟ ᱫᱚ ᱫᱤᱱᱟᱹᱢ ᱦᱤᱞᱳᱜ ᱚᱱᱠᱟ ᱜᱮ ᱛᱟᱦᱮᱱᱟ ᱵᱟᱝ ᱟᱫᱚᱜᱼᱟ ᱵᱟᱝ ᱜᱩᱡᱩᱜᱼᱟ ᱵᱟᱝ ᱢᱟᱹᱞᱪᱷᱟᱹᱜᱼᱟ ᱵᱟᱝ ᱢᱟᱨᱮᱜᱼᱟ ᱟᱨ ᱚᱱᱟ ᱫᱚ ᱢᱟᱨᱮᱭᱟᱜ ᱡᱟᱦᱟᱸ ᱰᱤᱡᱤᱴᱟᱞ ᱵᱟᱝᱠᱟᱱ ᱛᱟᱦᱮᱸᱫ ᱩᱱ ᱡᱚᱠᱷᱚᱱ ᱫᱚ ᱚᱱᱟ ᱠᱚᱫᱚ ᱟᱹᱰᱤ ᱢᱩᱥᱠᱤᱞ ᱜᱮ ᱡᱚᱜᱟᱣ ᱡᱚᱛᱚᱱ ᱟᱹᱰᱤ ᱡᱚ ᱡᱚᱛᱚᱱ ᱠᱟᱛᱮ ᱛᱟᱦᱮᱸ ᱦᱩᱭᱩᱜᱼᱟ ᱛᱟᱦᱮᱱ ᱢᱮᱱᱠᱷᱟᱱ ᱱᱤᱛᱚᱜᱟᱜ ᱫᱚ ᱯᱮᱱᱰ ᱰᱨᱟᱭᱤᱯ ᱨᱮ ᱥᱮ ᱢᱮᱢᱳᱨᱤ ᱨᱮ ᱦᱟᱨᱰᱽᱰᱤᱠᱥ ᱨᱮᱢ ᱥᱮᱴ ᱠᱮᱫ ᱠᱷᱟᱱ ᱚᱱᱟ ᱫᱚ ᱟᱫᱚ ᱛᱤᱥ ᱨᱮᱦᱚᱸ ᱵᱟᱝ ᱰᱤᱞᱤᱴᱚᱜᱼᱟ ᱥᱮ ᱵᱟᱝ ᱚᱪᱚᱜᱚᱜᱼᱟ ᱡᱟᱦᱟᱸ ᱛᱤᱨᱮ ᱡᱟᱦᱟᱸ ᱛᱤᱱᱟᱹᱝᱫᱤᱱ ᱥᱮ ᱡᱟᱦᱟᱸ ᱛᱤᱱᱟᱹᱝ ᱥᱮᱨᱢᱟ ᱛᱟᱭᱱᱚᱢᱮᱢ ᱧᱮᱞ ᱨᱮᱦᱚᱸ ᱚᱱᱟ ᱟᱢ ᱚᱱᱠᱟ ᱜᱮᱢ ᱧᱮᱞ ᱧᱟᱢᱟ ᱟᱨ ᱢᱮᱱᱠᱷᱟᱱ ᱢᱟᱨᱮᱭᱟᱜ ᱡᱩᱫᱤ ᱦᱩᱱᱟᱹᱜ ᱚᱱᱟ ᱦᱟᱨᱰ ᱠᱚᱯᱤ ᱛᱟᱦᱮᱸ ᱠᱚᱜᱼᱟ ᱮᱱᱠᱷᱟᱱ ᱫᱚ ᱚᱱᱟᱫᱚ ᱫᱟᱜ ᱛᱮ ᱮᱢᱟᱱᱛᱮ ᱢᱟᱨᱮᱛᱮ ᱢᱟᱹᱞᱪᱷᱟᱹ ᱦᱩᱭ ᱫᱟᱲᱮᱭᱟᱜᱼᱟ ᱢᱮᱱᱠᱷᱟᱱ ᱱᱚᱣᱟ ᱡᱟᱦᱟᱸ ᱱᱤᱛᱚᱜ ᱰᱤᱡᱤᱴᱮᱞᱮᱡᱮᱱ ᱰᱤᱡᱤᱴᱟᱞᱟᱭᱡᱮᱥᱮᱱ ᱠᱟᱛᱮ ᱡᱟᱦᱟᱸ ᱯᱷᱳᱴᱳ ᱠᱚ ᱮᱢᱟᱱ ᱠᱚ ᱚᱱᱟᱠᱚᱫᱚ ᱵᱮᱥᱜᱮ ᱛᱟᱦᱮᱱᱟ ᱡᱟᱦᱟᱸ ᱛᱤᱱᱟᱹᱝ ᱥᱮᱨᱢᱟ ᱯᱚᱨᱮ ᱥᱮ ᱡᱟᱦᱟᱸ ᱛᱤᱱᱟᱹᱝ ᱵᱚᱪᱷᱚᱨ ᱯᱚᱨᱮᱢ ᱧᱮᱞ ᱨᱮᱦᱚᱸ ᱚᱱᱟ ᱫᱚ ᱤᱱᱠᱟᱹᱜᱮ ᱛᱟᱦᱮᱱᱟ ᱚᱱᱮ ᱚᱱᱟᱜᱮ ᱰᱤᱡᱤᱴᱮᱞ ᱟᱨ ᱢᱟᱨᱮᱭᱟᱜ ᱦᱟᱨᱰ ᱠᱚᱯᱤ ᱨᱮᱭᱟᱜ ᱫᱚ ᱢᱤᱫᱴᱟᱹᱝ ᱚᱱᱟᱜᱮ ᱚᱱᱛᱚᱨ ᱢᱮᱱᱟᱜᱼᱟ